ᱟᱞᱮ ᱱᱤᱭᱟᱹ ᱥᱩᱨ ᱥᱟᱺᱜᱤᱧ ᱨᱮᱱ ᱨᱟᱡᱽᱟᱨᱤ ᱫᱚᱞ ᱫᱚ ᱪᱟᱹᱢᱯᱟᱹᱭ ᱥᱚᱨᱮᱱ ᱠᱟᱱᱟᱭ ᱟᱨ ᱱᱤᱛᱟᱹᱜ ᱫᱚ ᱥᱤᱨᱟᱹᱢᱚᱱᱛᱨᱤ ᱵᱮᱱᱟᱣ ᱠᱟᱱᱟᱭ ᱟᱞᱮ ᱥᱩᱨ ᱥᱟᱺᱜᱤᱧ ᱨᱮ ᱢᱤᱫ ᱱᱟᱜᱚᱨᱤᱠ ᱠᱟᱱᱛᱮ ᱩᱱᱤᱴᱷᱮᱱ ᱥᱮᱱ ᱦᱚᱸᱞᱮ ᱥᱮᱱᱫᱟᱲᱮᱭᱟᱜᱼᱟ ᱟᱨ ᱡᱟᱦᱟᱱᱟᱜ ᱜᱚᱲᱚᱥᱚᱯᱚᱦᱚᱫ ᱦᱚᱸᱞᱮ ᱠᱚᱭᱜᱮᱭᱟ ᱞᱩᱜᱩᱵᱩᱨᱩ ᱥᱮᱱᱚᱜ ᱥᱚᱢᱚᱭ ᱥᱮ ᱨᱟᱡᱽᱨᱟᱯᱯᱟ ᱥᱮᱱᱚᱜ ᱚᱥᱚᱢᱚᱭ ᱟᱡᱴᱷᱮᱱᱞᱮ ᱥᱮᱱ ᱞᱮᱱᱠᱷᱟᱱ ᱜᱟᱰᱤᱠᱚᱞᱮ ᱠᱚᱭᱮᱭᱟ ᱚᱲᱟᱜ ᱠᱚᱛᱟᱭᱞᱮ ᱧᱮᱞᱟᱫ ᱫᱚ ᱚᱲᱟᱜ ᱜᱮ ᱥᱮᱱ ᱠᱟᱛᱮᱜ ᱟᱡ ᱥᱟᱝ ᱠᱟᱛᱷᱟ ᱵᱟᱲᱟ ᱠᱟᱛᱮᱜ ᱟᱞᱮᱭᱟᱜ ᱠᱟᱛᱷᱟᱞᱮ ᱞᱟᱹᱭ ᱭᱟᱭᱟ ᱟᱡᱴᱷᱮᱱ ᱟᱨ ᱡᱟᱦᱟᱸᱜᱮ ᱟᱡ ᱮ ᱜᱚᱲᱚ ᱫᱟᱲᱮᱭᱟᱜᱼᱟ ᱚᱱᱟᱜᱮ ᱜᱚᱲᱚᱥᱚᱯᱚᱦᱚᱫ ᱮᱢ ᱮᱢᱟᱞᱮᱭᱟ ᱱᱤᱛᱟᱹᱜ ᱢᱟ ᱥᱤᱨᱟᱹᱢᱚᱱᱛᱨᱤ ᱢᱮᱱᱟᱭᱟ ᱟᱨᱚ ᱚᱲᱟᱜ ᱨᱮᱢᱟ ᱩᱱᱟᱹᱜ ᱵᱟᱭ ᱛᱟᱦᱮᱱᱟ ᱱᱤᱛᱟᱹᱜ ᱫᱚ ᱨᱟᱸᱪᱤ ᱨᱮᱜᱮ ᱛᱟᱦᱮᱱᱟᱭ ᱟᱫᱚ ᱟᱡᱟᱜ ᱚᱲᱟᱜ ᱮᱢ ᱥᱮᱱᱞᱮᱱᱠᱷᱟᱱ ᱡᱟᱦᱟᱱᱟᱜ ᱮᱢ ᱞᱟᱹᱠᱛᱤᱜ ᱠᱟᱱᱟ ᱮᱱᱠᱷᱟᱱ ᱫᱚ ᱚᱱᱟ ᱠᱟᱛᱷᱟ ᱞᱟᱹᱭᱟ ᱠᱷᱟᱱ ᱜᱚᱲᱚᱥᱚᱯᱚᱦᱚᱫ ᱫᱚᱭ ᱮᱢᱚᱜ ᱜᱮᱭᱟ